ᱯᱨᱚᱛᱷᱚᱢ ᱵᱟᱭᱤᱠ ᱪᱟᱞᱟᱣ ᱤᱧ ᱪᱮᱫᱼᱮᱜ ᱠᱟᱱ ᱛᱟᱦᱮᱱᱟ ᱛᱚᱠᱷᱚᱱ ᱫᱚ ᱟᱹᱰᱤ ᱠᱟᱡᱟᱠ ᱤᱧ ᱵᱷᱤᱫᱟᱹᱲᱟᱹᱜ ᱠᱟᱱ ᱛᱟᱦᱮᱸ ᱠᱟᱱᱟ ᱱᱚᱣᱟ ᱛᱟᱨᱯᱚᱨᱮ ᱢᱤᱫᱴᱮᱡ ᱫᱟᱫᱟᱭ ᱪᱮᱫ ᱟᱹᱫᱤᱧᱟ ᱵᱟᱭᱤᱠ ᱪᱟᱞᱟᱣ ᱪᱮᱫ ᱩᱱᱤ ᱢᱮᱛᱟ ᱫᱤᱧᱟᱹᱭ ᱫᱮᱡᱚᱜ ᱢᱮ ᱯᱨᱚᱛᱷᱚᱢ ᱫᱮᱡ ᱱᱟᱹᱧ ᱫᱮᱡ ᱴᱷᱤᱠ ᱠᱟᱛᱮ ᱩᱱᱤ ᱦᱚᱸ ᱤᱧ ᱛᱟᱭᱱᱚᱢ ᱨᱮ ᱫᱮᱡ ᱮᱱᱟ ᱫᱮᱡ ᱠᱟᱛᱮ ᱮ ᱢᱤᱛᱟᱹᱧ ᱠᱟᱱᱟ ᱞᱮᱸᱜᱟ ᱛᱤᱛᱮ ᱱᱤᱭᱟᱹ ᱠᱞᱟᱪ ᱥᱟᱵ ᱢᱮ ᱟᱨ ᱡᱚᱡᱚᱢ ᱛᱤᱛᱮ ᱱᱤᱭᱟᱹ ᱥᱟᱵ ᱢᱮ ᱟᱨ ᱡᱚᱡᱚᱢ ᱟᱲᱮ ᱠᱟᱴᱟ ᱫᱚ ᱵᱨᱮᱠ ᱨᱮ ᱫᱚᱦᱚ ᱠᱟᱜ ᱢᱮ ᱛᱟᱨᱯᱚᱨᱮ ᱤᱱᱠᱟ ᱵᱟᱹᱭ ᱵᱟᱹᱭ ᱛᱮᱜᱮ ᱵᱟᱹᱭ ᱵᱟᱹᱭ ᱛᱮᱜᱮ ᱪᱟᱞᱟᱣ ᱪᱟᱞᱟᱣ ᱛᱮᱜᱮᱧ ᱪᱮᱫ ᱠᱮᱫᱟ ᱛᱟᱨᱯᱚᱨᱮ ᱱᱚᱜᱼᱚᱸᱭ ᱤᱧ ᱪᱟᱞᱟᱣ ᱫᱟᱹᱧ ᱪᱟᱞᱟᱣ ᱪᱮᱫ ᱪᱮᱫ ᱛᱮᱜᱮ ᱱᱚᱜᱼᱚᱸᱭ ᱢᱤᱫ ᱥᱮᱨᱢᱟ ᱵᱟᱨ ᱥᱮᱨᱢᱟ ᱯᱩᱱ ᱥᱮᱨᱢᱟ ᱢᱚᱬᱮ ᱥᱮᱨᱢᱟ ᱪᱟᱞᱟᱣ ᱪᱟᱞᱟᱣ ᱛᱮᱜᱮ ᱱᱚᱜᱼᱚᱸᱭ ᱱᱤᱛᱚᱜ ᱤᱧ ᱪᱟᱞᱟᱣ ᱦᱮᱵᱤᱴ ᱱᱟ ᱪᱟᱞᱟᱣ ᱦᱮᱵᱤᱴ ᱠᱟᱛᱮ ᱱᱤᱛᱚᱜ ᱫᱚ ᱵᱷᱟᱞᱚ ᱜᱮ ᱱᱤᱛᱚᱜ ᱫᱚᱧ ᱪᱟᱞᱟᱣᱫᱟ ᱢᱚᱡᱽ ᱜᱮ ᱱᱚᱜᱼᱚᱸᱭ ᱱᱤᱛᱚᱜ ᱟᱭᱢᱟ ᱵᱚᱪᱷᱚᱨ ᱦᱩᱭᱱᱟ ᱵᱟᱭᱤᱠ ᱪᱟᱞᱟᱣ ᱦᱚᱸ ᱱᱤᱛᱚᱜ ᱫᱚ ᱡᱚᱛᱚ ᱡᱟᱭᱜᱟ ᱨᱮᱜᱤᱧ ᱪᱟᱞᱟᱣ ᱫᱟᱲᱮᱜ ᱠᱟᱱᱟ ᱮᱱᱛᱮᱜ ᱢᱟᱞᱫᱟ ᱦᱚᱸᱧ ᱥᱮᱱ ᱫᱟᱲᱮᱭᱟᱜᱼᱟ ᱥᱮ ᱱᱚᱛᱮ ᱟᱢᱟᱜ ᱟᱢᱟᱜ ᱱᱚᱛᱮ ᱵᱩᱱᱤᱭᱟᱹᱫᱯᱩᱨ ᱯᱟᱹᱠᱩᱣᱟᱹ ᱛᱟᱨᱯᱚᱨᱮ ᱱᱚᱛᱮ ᱟᱢᱟᱜ ᱪᱟᱪᱳᱞ ᱱᱤᱭᱟᱹ ᱠᱚ ᱡᱟᱭᱜᱟ ᱦᱚᱸᱧ ᱤᱧᱫᱚᱧ ᱪᱟᱞᱟᱣ ᱫᱟᱲᱮᱭᱟᱜ ᱠᱟᱱᱟ